ᱠᱷᱮᱛ ᱨᱮ ᱜᱟᱹᱪᱷᱤ ᱮᱨᱚᱜ ᱠᱷᱚᱱ ᱢᱮᱨᱚᱢ ᱰᱟᱝᱨᱟ ᱪᱮᱬᱮ ᱩᱱᱠᱩ ᱜᱟᱹᱪᱷᱤ ᱠᱚ ᱱᱚᱥᱴᱚᱭᱟ ᱵᱟ ᱡᱚᱢᱟᱠᱚ ᱵᱤᱥᱮᱥ ᱠᱟᱭᱛᱮ ᱠᱷᱚᱨᱟ ᱜᱟᱹᱪᱷᱤ ᱫᱚ ᱥᱮᱨᱟᱞᱤ ᱪᱮᱬᱮ ᱚᱣᱟᱨ ᱥᱟᱯᱷᱟᱭᱟᱠᱚ ᱜᱮᱰᱮ ᱞᱮᱠᱟ ᱟᱨ ᱵᱚᱨᱥᱟ ᱜᱟᱹᱪᱷᱤ ᱫᱚ ᱡᱚᱠᱷᱚᱱ ᱮᱨᱟ ᱡᱳᱥᱴᱷᱤ ᱢᱟᱥ ᱛᱚᱠᱷᱚᱱ ᱯᱟᱣᱨᱟ ᱠᱚ ᱡᱚᱢᱟ ᱟᱫᱚ ᱚᱱᱟ ᱠᱷᱟᱹᱛᱤᱨ ᱛᱮ ᱩᱱᱠᱩ ᱡᱚᱛᱚ ᱠᱚ ᱫᱟᱹᱲ ᱚᱱᱟ ᱞᱟᱜᱟᱫ ᱛᱮ ᱟᱹᱰᱤ ᱫᱤᱱ ᱴᱮᱯ ᱨᱮᱠᱚᱨᱰᱟᱨ ᱡᱟᱦᱟᱸ ᱨᱤᱞ ᱠᱚ ᱵᱮᱵᱚᱦᱟᱨᱮᱫ ᱛᱟᱦᱮᱸᱡ ᱚᱱᱟ ᱨᱤᱞ ᱴᱟᱸᱜᱟᱣᱟᱜ ᱠᱷᱟᱡ ᱯᱷᱚᱨᱼᱯᱷᱚᱨ ᱥᱟᱰᱮᱭᱟ ᱫᱟᱧᱲᱟᱠᱚ ᱪᱮᱬᱮ ᱪᱤᱯᱨᱩᱫ ᱜᱟᱹᱪᱷᱤ ᱜᱚᱰᱟ ᱠᱷᱚᱡ ᱟᱨ ᱥᱮᱨᱟᱞᱤ ᱫᱚ ᱵᱩᱥᱩᱵ ᱨᱮᱱ ᱵᱷᱩᱛ ᱵᱷᱩᱣᱟᱹᱝ ᱵᱮᱱᱟᱣ ᱠᱟᱠᱚ ᱠᱷᱟᱡ ᱜᱟᱹᱪᱷᱤ ᱜᱚᱰᱟ ᱨᱮ ᱵᱤᱫ ᱠᱟᱠᱚ ᱠᱷᱟᱡ ᱦᱚᱭ ᱛᱮᱠᱚ ᱞᱟᱲᱟᱜᱼᱟ ᱵᱟ ᱢᱮᱱᱟᱠᱚ ᱦᱚᱲᱮᱭ ᱛᱤᱸᱜᱩᱣᱟᱠᱟᱱᱟ ᱚᱱᱟᱛᱮ ᱵᱟᱠᱚ ᱡᱚᱢᱟ ᱵᱤᱞᱤ ᱦᱩᱲᱩ ᱥᱚᱢᱚᱭ ᱫᱚ ᱜᱩᱰᱩ ᱴᱤᱭᱟ ᱪᱮᱬᱮ ᱰᱟᱝᱨᱟ ᱮᱢᱟᱱ ᱠᱚᱢᱟ ᱠᱚ ᱡᱚᱢ ᱜᱮ ᱟᱫᱚ ᱟᱛᱳ ᱥᱩᱨ ᱨᱮᱭᱟᱜ ᱫᱚ ᱦᱳᱲᱳ ᱜᱚᱰᱟ ᱠᱚ ᱵᱮᱲᱟᱭ ᱦᱩᱭᱩᱜᱼᱟ ᱟᱨ ᱜᱩᱯᱤ ᱠᱩᱡ ᱠᱚ ᱛᱟᱦᱮᱸᱱᱟ ᱜᱩᱯᱤ ᱠᱚᱣᱟ ᱠᱚ ᱡᱟᱛᱮ ᱯᱷᱚᱥᱚᱞ ᱵᱟᱠᱚ ᱡᱚᱢ ᱜᱩᱰᱩ ᱵᱤᱞᱤ ᱦᱩᱲᱩ ᱠᱚ ᱡᱚᱢᱟ ᱵᱟ ᱟᱹᱴᱤ ᱜᱟᱫᱟ ᱛᱟᱦᱮᱸᱱ ᱠᱷᱟᱱ ᱚᱱᱟ ᱦᱚᱸᱠᱚ ᱡᱚᱢᱟ ᱜᱮᱞᱮᱡ ᱠᱟᱛᱮ ᱠᱚ ᱟᱫᱮᱨᱟ ᱩᱱᱠᱩ ᱫᱚ ᱢᱤᱫ ᱨᱚᱠᱚᱢ ᱨᱟᱱ ᱧᱟᱢᱚᱜᱼᱟ ᱚᱱᱟ ᱞᱟᱜᱟᱣ ᱞᱮᱠᱷᱟᱱ ᱩᱱᱠᱩ ᱥᱚ ᱛᱮ ᱚᱸᱰᱮ ᱠᱷᱚᱡ ᱠᱚ ᱫᱟᱹᱲᱟ ᱵᱟᱠᱚ ᱡᱚᱢᱟ ᱴᱤᱭᱟ ᱯᱟᱠᱷᱤ ᱫᱚ ᱡᱮᱴᱩᱠᱩ ᱥᱚᱢᱵᱷᱚᱵ ᱱᱩᱠᱩ ᱫᱚ ᱞᱟᱜᱟ ᱦᱩᱭᱩᱜᱼᱟ ᱱᱩᱠᱩ ᱫᱚ ᱜᱮᱞᱮ ᱜᱮᱨ ᱠᱟᱛᱮ ᱠᱚ ᱟᱹᱛᱠᱤᱨᱟ ᱛᱚ ᱫᱟᱨᱮ ᱨᱮ ᱤᱫᱤ ᱠᱟᱛᱮ ᱚᱸᱰᱮ ᱠᱚ ᱡᱚᱢ ᱥᱟᱯᱷᱟᱭᱟ ᱟᱵᱟᱨ ᱮᱴᱟᱜ ᱜᱮᱞᱮ ᱠᱚ ᱜᱮᱨ ᱟᱹᱛᱠᱤᱨᱟ ᱡᱮᱴᱩᱠᱩ ᱥᱚᱢᱵᱷᱚᱵ ᱥᱮᱴᱩᱠᱩ ᱱᱩᱠᱩ ᱫᱚ ᱞᱟᱜᱟ ᱜᱮ ᱦᱩᱭᱩᱜᱼᱟ ᱟᱨ ᱵᱤᱠᱤᱞᱯᱚ ᱫᱚ ᱥᱚᱢᱵᱷᱚᱵ ᱵᱟᱝ ᱠᱟᱱᱟ ᱜᱚᱴᱟ ᱵᱟᱹᱭᱦᱟᱹᱲ ᱮᱥᱮᱫ ᱨᱮᱱᱟᱜ ᱫᱚ